ᱤᱧᱫᱚ ᱫᱟᱬᱟᱱ ᱞᱟᱹᱜᱤᱫ ᱫᱚ ᱡᱚᱛᱚ ᱞᱮᱠᱟᱱ ᱴᱷᱟᱶᱜᱮ ᱧᱮᱧᱮᱞ ᱥᱟᱱᱟᱹᱧᱟ ᱟᱨᱤᱧ ᱠᱩᱥᱤᱭᱟᱜᱼᱟ ᱵᱩᱨᱩ ᱫᱤᱥᱚᱢ ᱦᱚᱸ ᱫᱟᱜ ᱫᱤᱥᱚᱢ ᱦᱚᱸ ᱫᱷᱚᱨᱚᱢ ᱫᱤᱥᱚᱢ ᱦᱚᱸ ᱟᱫᱚ ᱡᱚᱛᱚ ᱠᱷᱚᱱ ᱫᱚ ᱤᱧᱫᱚ ᱫᱟᱜ ᱫᱤᱥᱚᱢ ᱥᱮᱱ ᱥᱟᱱᱟᱹᱧᱟ ᱪᱮᱫᱟᱜ ᱥᱮ ᱚᱸᱰᱮ ᱫᱚ ᱰᱷᱚᱸᱜᱟ ᱫᱟᱜ ᱰᱷᱚᱸ ᱫᱟᱜ ᱜᱟᱹᱲᱤ ᱧᱟᱢᱚᱜᱼᱟ ᱧᱮᱞ ᱧᱟᱢᱚᱜᱼᱟ ᱟᱨ ᱫᱷᱚᱸᱜᱟ ᱠᱚ ᱟᱨ ᱢᱟᱨᱟᱝ ᱢᱟᱨᱟᱝ ᱰᱷᱮᱣ ᱦᱤᱡᱩᱜᱼᱟ ᱚᱱᱟ ᱠᱚ ᱧᱮᱞ ᱥᱟᱹᱫᱤᱧᱟ ᱦᱟᱹᱠᱩ ᱠᱚ ᱧᱮᱞᱚᱜ ᱟᱠᱚ ᱢᱟᱨᱟᱝ ᱢᱟᱨᱟᱝ ᱦᱳᱭ ᱤᱧᱫᱚ ᱫᱚᱢᱮ ᱧᱮᱞ ᱥᱟᱱᱟᱹᱧᱟ ᱚᱱᱟ ᱞᱟᱹᱜᱤᱫᱼᱛᱮ ᱡᱚᱠᱷᱚᱱ ᱜᱮ ᱟᱭᱳ ᱠᱚ ᱵᱟᱵᱟ ᱠᱚᱠᱚ ᱢᱮᱱᱟ ᱚᱠᱟᱵᱚᱱ ᱪᱟᱞᱟᱜᱼᱟ ᱛᱚ ᱤᱧᱫᱚ ᱡᱚᱛᱚ ᱠᱷᱚᱱ ᱫᱚ ᱫᱟᱜ ᱫᱤᱥᱚᱢᱜᱤᱧ ᱢᱮᱱᱟ ᱪᱚᱞᱚ ᱟᱵᱚ ᱚᱸᱰᱮ ᱧᱮᱧᱮᱞ ᱵᱚᱱ ᱪᱟᱞᱟᱜᱼᱟ ᱛᱤᱥᱦᱚᱸ ᱵᱟᱹᱧ ᱧᱮᱞ ᱟᱠᱟᱜᱼᱟ ᱟᱨ ᱫᱚᱢᱮ ᱧᱮᱞ ᱥᱟᱱᱟᱹᱧᱟ ᱫᱚᱨᱭᱟ ᱫᱤᱥᱚᱢ ᱫᱚᱨᱭᱟᱜᱮ ᱧᱮᱞ ᱥᱟᱱᱟᱹᱧᱟ ᱫᱚᱨᱭᱟ ᱪᱮᱫ ᱞᱮᱠᱟᱱᱟ ᱪᱮᱫ ᱞᱮᱠᱟ ᱵᱟᱝᱜᱮ ᱧᱮᱞ ᱥᱟᱱᱟᱣᱟ ᱟᱹᱰᱤ ᱜᱮ ᱚᱱᱟ ᱞᱟᱹᱜᱤᱫ ᱤᱧᱫᱚ ᱫᱚᱨᱭᱟᱜᱤᱧ ᱠᱩᱥᱤᱭᱟᱜᱼᱟ ᱥᱚᱠᱛᱚ ᱢᱟᱱᱮ ᱧᱮᱞᱡᱚᱝ ᱪᱟᱞᱟᱜ ᱥᱟᱱᱟᱹᱧᱟ ᱟᱨ ᱤᱭᱟᱹ ᱠᱚ ᱩᱢ ᱥᱟᱱᱟᱧᱟ ᱫᱚᱨᱭᱟ ᱫᱟᱜ ᱠᱚᱨᱮ ᱪᱮᱫ ᱞᱮᱠᱟ ᱵᱩᱡᱷᱟᱹᱜᱼᱟ ᱫᱚᱨᱭᱟ ᱫᱟᱜ ᱨᱮ ᱚᱱᱟᱜᱮ ᱫᱚᱢᱮᱧ ᱠᱩᱥᱤᱭᱟᱜᱼᱟ